ᱦᱮᱞᱳ ᱫᱟᱫᱟ ᱤᱧ ᱢᱤᱫᱴᱮᱱ ᱠᱮᱵᱽ ᱤᱧ ᱵᱩᱠᱤᱝ ᱞᱮᱫᱟ ᱛᱚ ᱮᱜᱟᱨᱚᱴᱟ ᱥᱟᱲᱮ ᱮᱜᱟᱨᱚᱴᱟ ᱦᱤᱡᱩᱜ ᱠᱟᱛᱷᱟ ᱛᱟᱦᱮᱸ ᱠᱟᱱᱟ ᱛᱚ ᱱᱤᱛᱚᱜ ᱵᱟᱨᱚᱴᱟ ᱵᱟᱡᱟᱜ ᱠᱟᱱᱟ ᱚᱱᱟ ᱞᱟᱦᱟᱨᱮᱦᱚᱸ ᱵᱟᱝ ᱦᱮᱡ ᱞᱮᱱᱟ ᱛᱚ ᱟᱞᱮ ᱫᱟᱬᱟᱱ ᱞᱮ ᱪᱟᱞᱟᱜ ᱞᱟᱹᱜᱤᱫ ᱚᱱᱟ ᱤᱭᱟᱹᱛᱮ ᱱᱤᱛᱦᱚᱸ ᱵᱟᱝ ᱦᱮᱡ ᱞᱮᱱᱟ ᱚᱱᱟ ᱠᱮᱵᱽ ᱛᱚ ᱠᱮᱵᱽ ᱤᱧ ᱵᱟᱹᱛᱤᱞ ᱞᱟᱹᱜᱤᱫ